ᱦᱮᱸ ᱦᱮᱞᱳ ᱤᱧᱫᱚ ᱞᱩᱠᱲᱤᱯᱤᱨ ᱟᱹᱛᱩ ᱨᱮᱱ ᱠᱟᱹᱱᱟᱹᱧ ᱟᱫᱚ ᱤᱧᱟᱹᱜ ᱧᱩᱛᱩᱢ ᱫᱚ ᱦᱩᱭᱩᱜ ᱠᱟᱱᱟ ᱵᱤᱴᱤ ᱦᱟᱸᱥᱫᱟ ᱛᱚ ᱤᱧᱫᱚ ᱢᱟᱱᱮ ᱥᱤᱢ ᱥᱩᱠᱨᱤ ᱟᱹᱥᱩᱞ ᱞᱟᱹᱜᱤᱫ ᱛᱮ ᱢᱟᱱᱮ ᱪᱮᱫ ᱞᱮᱠᱟ ᱠᱚ ᱟᱹᱥᱩᱞ ᱠᱚᱣᱟ ᱚᱱᱟ ᱵᱟᱰᱟᱭ ᱡᱚᱝ ᱞᱟᱹᱜᱤᱫ ᱤᱧ ᱯᱷᱳᱱ ᱟᱠᱟᱫᱼᱟ ᱟᱢ ᱴᱷᱮᱱ ᱟᱫᱚ ᱟᱢ ᱠᱚ ᱞᱟᱹᱭᱮᱫ ᱢᱮᱭᱟ ᱵᱚᱞᱮ ᱟᱹᱰᱤ ᱜᱟᱱ ᱜᱮᱢ ᱵᱟᱰᱟᱭᱟ ᱩᱱᱠᱩ ᱠᱚ ᱟᱹᱥᱩᱞ ᱠᱚ ᱞᱟᱹᱜᱤᱫ ᱛᱮ ᱛᱳ ᱠᱟᱹᱴᱤᱡ ᱤᱧ ᱟᱸᱡᱚᱢᱟ ᱪᱮᱫ ᱞᱮᱠᱟ ᱟᱹᱥᱩᱞ ᱠᱚ ᱦᱩᱭᱩᱜᱚᱜᱼᱟ ᱪᱮᱫ ᱠᱚ ᱡᱚᱢ ᱦᱚᱪᱚ ᱠᱚ ᱦᱩᱭᱩᱜᱚᱜᱼᱟ ᱪᱮᱫ ᱞᱮᱠᱟᱱ ᱡᱟᱭᱜᱟ ᱨᱮ ᱫᱚᱦᱚ ᱠᱚ ᱦᱩᱭᱩᱜᱚᱜᱼᱟ ᱚᱱᱟ ᱠᱚᱜᱮ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱨ ᱡᱚᱢᱟᱜ ᱠᱚᱫᱚ ᱛᱤᱱᱟᱹᱜ ᱵᱮᱞᱟ ᱮᱢᱟᱣᱟᱠᱚ ᱦᱩᱭᱩᱜᱼᱟ ᱫᱟᱜ ᱠᱚ ᱛᱤᱱ ᱥᱚᱢᱚᱭ ᱧᱩ ᱦᱚᱪᱚ ᱠᱚ ᱦᱩᱭᱩᱜᱼᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱪᱪᱷᱟ ᱟᱨ ᱨᱩᱣᱟᱹ ᱦᱟᱹᱥᱩ ᱠᱚ ᱧᱟᱢ ᱞᱮᱠᱚ ᱠᱷᱟᱱ ᱚᱻ ᱟᱪᱪᱷᱟ ᱦᱮᱸ ᱦᱮᱸ ᱴᱷᱤᱠ ᱜᱮᱭᱟ ᱴᱷᱤᱠ ᱜᱮᱭᱟ